ᱤᱧ ᱫᱚ ᱢᱮᱨᱟᱛᱷᱚᱱ ᱨᱮᱥ ᱨᱮᱫᱚ ᱵᱟᱹᱧ ᱥᱮᱞᱮᱫ ᱵᱟᱲᱟ ᱟᱠᱟᱱᱟ ᱮᱱᱠᱷᱟᱱ ᱮᱴᱟᱜ ᱨᱮᱥ ᱨᱮᱫᱚ ᱧ ᱥᱮᱞᱮᱫ ᱵᱟᱲᱟ ᱟᱠᱟᱱ ᱜᱮᱭᱟ ᱤᱥᱠᱩᱞ ᱠᱚᱞᱮᱡᱽ ᱠᱚᱨᱮ ᱫᱚ ᱟᱨ ᱤᱧᱟᱹᱜ ᱤᱠᱪᱷᱟᱹ ᱦᱚᱸ ᱢᱮᱱᱟᱜᱼᱟ ᱡᱮ ᱢᱮᱨᱟᱛᱷᱚᱱ ᱨᱮᱥ ᱨᱮ ᱥᱮᱞᱮᱫᱚᱜᱼᱟ ᱚᱱᱟ ᱞᱟᱹᱜᱤᱫ ᱫᱚ ᱟᱹᱰᱤ ᱡᱟᱹᱥᱛᱤ ᱥᱟᱯᱲᱟᱣ ᱦᱩᱭᱩᱜᱼᱟ ᱥᱮᱛᱟᱜ ᱨᱮ ᱜᱚᱰᱟ ᱪᱟᱞᱟᱣ ᱦᱩᱭᱩᱜᱼᱟ ᱟᱨ ᱠᱩᱲᱤ ᱯᱩᱪᱤᱥ ᱵᱟᱨ ᱫᱟᱹᱲ ᱦᱩᱭᱩᱜᱼᱟ ᱟᱨ ᱢᱚᱱᱮ ᱠᱮᱴᱮᱡ ᱦᱩᱭᱩᱜᱼᱟ ᱚᱱᱟ ᱨᱮᱥ ᱨᱮ ᱫᱟᱲᱮ ᱞᱟᱹᱜᱤᱫ ᱥᱮ ᱡᱤᱛᱠᱟᱹᱨ ᱞᱟᱹᱜᱤᱫ

ᱠᱩᱨᱩᱢᱩᱴᱩᱭ